ᱤᱧᱟᱹᱜ ᱜᱚᱨᱚᱵᱽ ᱨᱮᱭᱟᱜ ᱫᱚ ᱦᱩᱭᱩᱜ ᱠᱟᱱᱟ ᱡᱚᱠᱷᱚᱱ ᱡᱟᱦᱟᱸᱭ ᱠᱚ ᱴᱚᱞᱟ ᱨᱮᱠᱚ ᱵᱟᱯᱞᱟᱜᱼᱟ ᱥᱮ ᱵᱷᱟᱸᱰᱟᱱ ᱵᱷᱟᱸᱰᱟᱱᱚᱜᱼᱟ ᱠᱚ ᱩᱱᱠᱩ ᱠᱚ ᱤᱧ ᱠᱟᱹᱢᱤ ᱜᱚᱲᱚ ᱟᱠᱚᱣᱟ ᱟᱫᱚ ᱚᱱᱟ ᱠᱟᱹᱢᱤ ᱠᱟᱛᱮᱫ ᱤᱧ ᱫᱚ ᱟᱹᱰᱤ ᱨᱟᱹᱥᱠᱟᱹ ᱜᱮᱧ ᱟᱹᱭᱠᱟᱹᱣᱟ